ᱵᱟᱸᱠᱩᱲᱟ ᱦᱚᱱᱚᱛ ᱨᱮᱭᱟᱜ ᱢᱩᱲᱩᱫ ᱪᱟᱥ ᱫᱩᱨᱤᱵᱽ ᱠᱚᱫᱚ ᱦᱩᱭᱩᱜ ᱠᱟᱱᱟ ᱦᱳᱲᱳ ᱜᱩᱦᱩᱢ ᱛᱩᱲᱤ ᱛᱤᱞᱢᱤᱧ ᱟᱨ ᱚᱱᱟ ᱠᱚ ᱪᱟᱥ ᱞᱟᱜᱟᱫ ᱛᱮ ᱟᱹᱰᱤᱜᱟᱱ ᱡᱚᱱᱛᱚᱨᱚ ᱯᱟᱛᱤ ᱠᱚ ᱜᱮ ᱵᱮᱵᱷᱟᱨᱚᱜᱼᱟ ᱡᱮᱞᱮᱠᱟ ᱱᱟᱦᱮᱞ ᱥᱮ ᱨᱳᱴᱟᱨ ᱠᱩᱰᱤ ᱫᱟᱜ ᱯᱟᱣᱟᱣ ᱢᱮᱥᱤᱱ ᱟᱨᱦᱚᱸ ᱱᱚᱝᱠᱟᱱ ᱟᱭᱢᱟ ᱡᱚᱱᱛᱚᱨᱚ ᱯᱟᱛᱤ ᱠᱚᱜᱮ ᱱᱟᱦᱮᱞ ᱛᱮᱫᱚ ᱠᱷᱮᱛ ᱵᱚᱱ ᱥᱤ ᱞᱟᱦᱩᱫᱟ ᱟᱨ ᱠᱩᱰᱤ ᱛᱮᱫᱚ ᱟᱲᱮ ᱫᱷᱟᱨᱮ ᱫᱷᱟᱨᱮ ᱛᱮᱵᱚᱱ ᱞᱟᱜ ᱟᱜᱼᱟ ᱡᱟᱦᱟᱸ ᱫᱚ ᱵᱷᱤᱛᱟᱹ ᱢᱟᱜ ᱵᱚᱱ ᱢᱮᱛᱟᱜ ᱠᱟᱱᱟ ᱟᱨ ᱫᱟᱜ ᱯᱟᱣᱟᱣ ᱢᱮᱥᱤᱱ ᱛᱮᱫᱚ ᱚᱱᱟ ᱠᱷᱮᱛ ᱥᱩᱨ ᱯᱩᱠᱷᱨᱤ ᱥᱮ ᱵᱟᱸᱫᱷ ᱠᱷᱚᱱ ᱚᱱᱟ ᱫᱟᱜ ᱯᱟᱣᱟᱣ ᱢᱮᱥᱤᱱ ᱥᱟᱶ ᱯᱟᱭᱤᱯ ᱥᱮᱴ ᱠᱟᱛᱮᱜ ᱯᱩᱠᱷᱨᱤ ᱠᱷᱚᱱ ᱡᱟᱦᱟᱸ ᱠᱷᱮᱛ ᱨᱮᱵᱚᱱ ᱪᱟᱥ ᱟᱠᱟᱫ ᱚᱱᱟᱨᱮ ᱫᱟᱜ ᱵᱚᱱ ᱯᱟᱣᱟᱣ ᱫᱟᱲᱮᱭᱟᱜᱼᱟ